ᱤᱧ ᱟᱛᱳ ᱨᱮ ᱤᱥᱛᱷᱟᱭᱤ ᱵᱚᱸᱜᱟ ᱵᱳᱨᱳ ᱞᱮᱠᱟ ᱛᱮᱫᱚ ᱡᱟᱦᱮᱨ ᱟᱭᱳ ᱢᱟᱨᱟᱝ ᱵᱳᱨᱳ ᱵᱤᱫᱩ ᱪᱟᱸᱫᱟᱱ ᱯᱩᱡᱟᱹ ᱦᱩᱭᱩᱜ ᱜᱮᱭᱟ ᱟᱞᱮ ᱱᱚᱣᱟ ᱟᱛᱳ ᱨᱮ ᱟᱨ ᱵᱚᱪᱷᱚᱨ ᱵᱚᱪᱷᱚᱨ ᱜᱮ ᱱᱚᱣᱟ ᱯᱩᱡᱟᱹ ᱫᱚ ᱯᱟᱞᱟᱣ ᱦᱩᱭᱩᱜ ᱜᱮᱭᱟ ᱟᱨᱚ ᱢᱮᱱᱟᱜ ᱠᱚᱜᱮᱭᱟ ᱵᱚᱸᱜᱟ ᱵᱳᱨᱳ ᱠᱚ ᱛᱚ ᱱᱚᱣᱟ ᱢᱩᱫᱽᱨᱮ ᱵᱤᱫᱩ ᱪᱟᱸᱫᱟᱱ ᱯᱩᱡᱟᱹ ᱟᱨ ᱡᱟᱦᱮᱨ ᱵᱚᱸᱜᱟ ᱚᱱᱟ ᱠᱚ ᱯᱩᱡᱟᱹ ᱫᱚ ᱟᱹᱰᱤ ᱫᱷᱩᱢᱫᱷᱟᱢ ᱛᱮᱜᱮ ᱞᱮ ᱢᱟᱱᱟᱣ ᱵᱟᱛᱟᱣᱟ ᱥᱮᱞᱮ ᱠᱚᱨᱟᱣ ᱜᱮᱭᱟ